ᱦᱮᱸ ᱢᱮᱱᱫᱟᱹᱧ ᱚᱠᱟᱨᱮ ᱞᱟᱜᱟᱣ ᱠᱟᱱᱟ ᱚ ᱡᱷᱟᱲᱠᱷᱚᱸᱰ ᱨᱮ ᱟᱢ ᱜᱮ ᱛᱟᱦᱚᱞᱮ ᱚᱱᱚᱛ ᱚᱱᱚᱛᱤ ᱦᱮᱢᱵᱨᱚᱢ ᱫᱚ ᱟᱢ ᱜᱮ ᱦᱮᱸ ᱤᱧ ᱩᱛᱛᱚᱨ ᱫᱤᱱᱟᱹᱡᱽᱯᱩᱨ ᱨᱮ ᱱᱚᱛᱮ ᱤᱭᱟᱹ ᱠᱷᱚᱱ ᱤᱭᱟᱹᱧ ᱨᱚᱲᱫᱟ ᱥᱩᱥᱟᱹᱨᱤᱭᱟᱹ ᱦᱮᱸ ᱢᱟ ᱡᱚᱸᱦᱟᱨ ᱡᱚᱸᱦᱟᱨ ᱢᱮᱱᱫᱟᱹᱧ ᱡᱚᱸᱦᱟᱨ ᱜᱮ ᱫᱤᱫᱤ ᱛᱟᱦᱚᱞᱮ ᱦᱮᱸ ᱦᱮᱸ ᱛᱟᱦᱞᱮ ᱯᱟᱹᱠᱩᱲ ᱡᱮᱞᱟ ᱜᱮᱯᱮ ᱯᱟᱲᱟᱜ ᱠᱟᱱᱟ ᱵᱟᱝ ᱯᱟᱹᱠᱩᱲ ᱡᱮᱞᱟ ᱠᱷᱚᱱ ᱜᱮᱢ ᱨᱚᱲᱫᱟ ᱦᱮᱸ ᱦᱮᱸ ᱢᱮᱱᱫᱟᱹᱧ ᱤᱭᱟᱹ ᱵᱟᱲᱟᱭ ᱥᱟᱱᱟᱭᱤᱫᱤᱧ ᱠᱟᱱ ᱛᱟᱦᱮᱱᱟᱜ ᱱᱤᱭᱟᱹ ᱪᱮᱫ ᱠᱚᱯᱮ ᱡᱚᱢᱼᱧᱩᱭᱟ ᱚᱱᱟ ᱜᱮ ᱵᱟᱲᱟᱭ ᱥᱟᱱᱟᱭᱤᱫᱤᱧ ᱠᱟᱱᱟ ᱞᱟᱹᱭ ᱢᱮ ᱵᱚᱨᱪᱚᱝ ᱦᱮᱸ ᱟᱯᱮ ᱥᱮᱭᱟᱜ ᱦᱮᱸ ᱦᱮᱸ ᱦᱮᱸ ᱚᱱᱟ ᱜᱮ ᱵᱟᱲᱟᱭ ᱥᱟᱱᱟᱭᱤᱫᱤᱧ ᱠᱟᱱ ᱛᱟᱦᱮᱱᱟᱜ ᱪᱮᱫ ᱠᱚ ᱵᱚᱞᱮ ᱡᱚᱢᱼᱧᱩ ᱟᱯᱮ ᱪᱮᱫ ᱯᱮ ᱡᱚᱢᱼᱧᱩᱭᱟ ᱥᱮ ᱤᱭᱟᱹ ᱥᱮᱫ ᱫᱤᱥᱚᱢ ᱥᱮᱫ ᱡᱷᱟᱨᱠᱷᱚᱸᱰ ᱫᱤᱥᱚᱢ ᱥᱮᱫ ᱦᱮᱸ ᱦᱮᱸ ᱦᱮᱸ ᱦᱮᱸ ᱚᱱᱟ ᱠᱚᱯᱮ ᱡᱚᱢᱼᱧᱩᱭᱟ ᱦᱮᱸ ᱫᱟᱜ ᱢᱟᱹᱰᱤ ᱤᱭᱟᱹ ᱛᱟᱪᱷᱟᱲᱟ ᱪᱮᱫ ᱮᱢ ᱡᱚᱢᱟ ᱦᱮᱸ ᱢᱚᱡᱽ ᱜᱮ ᱦᱮᱸ ᱦᱮᱸ ᱦᱮᱸ ᱚᱱᱟ ᱜᱮ ᱵᱟᱲᱟᱭ ᱥᱟᱱᱟᱭᱤᱫᱤᱧ ᱠᱟᱱ ᱛᱟᱦᱮᱱᱟᱜ ᱦᱟᱯᱮ ᱥᱮ ᱪᱮᱫᱠᱟ ᱯᱮ ᱡᱚᱢᱼᱧᱩᱭᱟ ᱵᱚᱞᱮ ᱟᱯᱮ ᱥᱮᱫ ᱡᱷᱟᱲᱠᱷᱚᱸᱰ ᱫᱤᱥᱚᱢ ᱚᱱᱟᱜᱮ ᱵᱟᱲᱟᱭ ᱥᱟᱱᱟᱧᱭᱤᱫᱤᱧ ᱠᱟᱱ ᱛᱟᱦᱮᱱᱟ ᱦᱮᱸ ᱦᱮᱸ ᱦᱮᱸ ᱚᱱᱟᱜᱮ ᱵᱟᱲᱟᱭ ᱥᱟᱱᱟᱭᱤᱫᱤᱧ ᱠᱟᱱ ᱛᱟᱦᱮᱱᱟ ᱟᱯᱮ ᱥᱮᱫ ᱦᱮᱸ ᱨᱚᱲ ᱢᱮ ᱦᱮᱸ ᱦᱮᱸ ᱦᱮᱸ ᱦᱮᱸ ᱱᱤᱭᱟᱹ ᱛᱚ ᱩᱫᱽᱜᱟᱹᱨ ᱫᱤᱱ ᱢᱚᱡᱽ ᱜᱮ ᱟᱹᱭᱠᱟᱹᱜᱼᱟ ᱦᱮᱸ ᱦᱮᱸ ᱚ ᱦᱮᱸ ᱢᱟ ᱫᱤᱫᱤ ᱟᱹᱰᱤ ᱢᱚᱡᱮᱢ ᱞᱟᱹᱭ ᱟᱹᱫᱤᱧᱟ ᱵᱮᱦᱟ ᱤᱭᱟᱹ ᱡᱮᱴᱟ ᱛᱟᱦᱚᱞᱮ ᱟᱹᱰᱤ ᱢᱚᱡᱽ ᱠᱟᱛᱷᱟᱢ ᱞᱟᱹᱭᱟᱹᱫᱤᱧᱟ ᱦᱮᱸ ᱢᱟ ᱱᱮᱰᱟ ᱤᱭᱟᱹ ᱟᱢ ᱟᱠᱟᱱᱧ ᱫᱚᱦᱚᱭᱫᱟᱹᱧ ᱛᱟᱦᱚᱞᱮ ᱦᱮᱸ ᱢᱟ ᱫᱚᱦᱚᱭ ᱢᱮ